ᱩᱛᱟᱹᱨᱮᱱᱟ ᱟᱡᱦᱚᱸᱭ ᱵᱷᱟᱵᱽᱱᱟ ᱪᱤᱱᱛᱟᱹᱭᱮᱱᱟ ᱡᱮ ᱱᱚᱝᱠᱟᱱ ᱨᱩᱜᱤ ᱢᱟ ᱛᱤᱦᱚᱸ ᱵᱟᱹᱧ ᱧᱮᱞ ᱟᱠᱟᱫ ᱠᱚᱣᱟ ᱟᱨ ᱱᱚᱝᱠᱟᱱ ᱨᱩᱜᱤ ᱯᱳᱭᱞᱳᱵᱟᱨ ᱤᱧ ᱴᱷᱮᱱᱮ ᱦᱮᱡ ᱠᱟᱱᱟᱭ ᱪᱤᱠᱟᱹᱛᱤᱧ ᱵᱮᱥᱮᱭᱟ ᱪᱤᱠᱟᱹᱛᱮ ᱵᱟᱝ

ᱫᱟᱭᱟᱛᱮ ᱟᱡᱟᱜ ᱢᱟᱱᱮ ᱡᱟᱦᱟᱸ ᱟᱡᱟᱜ ᱠᱟᱹᱢᱤᱠᱟᱱ ᱛᱟᱦᱮᱱᱟ ᱟᱡᱟᱜ ᱠᱟᱹᱢᱤ ᱠᱟᱛᱮᱫ ᱩᱱᱤ ᱨᱩᱜᱤ ᱵᱮᱥ ᱠᱮᱫᱮᱭᱟᱭ ᱮᱱᱠᱷᱟᱱ ᱩᱱᱤ ᱢᱟᱱᱮ ᱩᱱᱤ ᱦᱟᱨᱠᱮᱛ ᱱᱚᱝᱠᱟᱱ ᱦᱟᱨᱠᱮᱛᱨᱮ ᱛᱟᱦᱮᱸ ᱠᱟᱱᱟᱭ ᱩᱱᱤ ᱨᱩᱜᱤ ᱡᱮ ᱵᱟᱧᱪᱟᱣᱜᱮ ᱵᱟᱭ ᱫᱟᱲᱮᱭᱟᱜ ᱛᱟᱦᱮᱱᱟ ᱥᱮ ᱵᱮᱥᱜᱮ ᱵᱟᱭ ᱵᱮᱥᱚᱜᱼᱟ ᱢᱮᱱᱛᱮ ᱚᱱᱠᱟᱱ ᱚᱵᱚᱥᱛᱷᱟ ᱠᱷᱚᱱᱟᱜ

ᱪᱟᱸᱫᱳ ᱵᱚᱸᱜᱟᱼᱟᱜ ᱫᱟᱭᱟ ᱥᱮ ᱟᱥᱨᱟ ᱩᱱᱤᱭᱟᱜ ᱚᱱᱟ ᱟᱥᱨᱟ ᱤᱭᱟᱹᱛᱮᱜᱮ ᱩᱱᱤᱦᱚᱸᱭ ᱵᱮᱥᱮᱱᱟ ᱟᱨ ᱩᱱᱤᱦᱚᱸ ᱵᱮᱥ ᱠᱟᱛᱮᱫᱜᱮ ᱛᱟᱦᱮᱭᱮᱱ ᱛᱮ ᱚᱲᱟᱜᱛᱮᱭ ᱨᱩᱣᱟᱹᱲᱮᱱᱟ